ᱦᱮᱸ ᱦᱮᱞᱳ ᱦᱮᱸ ᱡᱚᱦᱟᱨᱜᱮ ᱟᱹᱰᱤᱢ ᱫᱤᱥᱟᱹ ᱠᱤᱫᱤᱧᱟ ᱛᱮᱦᱮᱧ ᱫᱚ ᱚ ᱦᱮᱸ ᱚᱱᱟᱢᱟ ᱦᱮᱸᱜᱮ ᱟᱫᱚ ᱫᱚᱢᱮ ᱦᱚᱸ ᱵᱟᱹᱧ ᱵᱟᱲᱟᱭᱟ ᱢᱚᱴᱟᱢᱩᱴᱤ ᱡᱟᱦᱟᱸᱠᱩᱧ ᱵᱟᱲᱟᱭᱟ ᱟᱵᱚᱣᱟᱜ ᱥᱟᱶᱛᱟ ᱨᱮᱱᱟᱜ ᱮᱱᱮᱡ ᱥᱮᱨᱮᱧ ᱠᱚᱜᱮ ᱡᱮᱢᱚᱱ ᱡᱮ ᱞᱮᱠᱟ ᱵᱟᱦᱟ ᱥᱚᱨᱦᱟᱭ ᱫᱟᱸᱥᱟᱭ ᱚᱱᱟᱠᱚᱜᱮ ᱟᱫᱚ ᱟᱢ ᱚᱠᱟᱴᱟᱜ ᱵᱟᱲᱟᱭ ᱥᱟᱱᱟᱭᱮᱫ ᱢᱮᱭᱟ ᱠᱟᱹᱴᱤᱡ ᱞᱟᱹᱭᱢᱮ ᱚ ᱦᱮᱸ ᱦᱳᱭ ᱟᱪᱪᱷᱟ ᱚᱱᱟᱢᱟ ᱦᱮᱸᱜᱮ ᱫᱟᱸᱥᱟᱭ ᱟᱵᱚ ᱡᱟᱦᱟᱸ ᱵᱚᱱ ᱢᱟᱱᱟᱣ ᱛᱟᱦᱮᱱᱟ ᱚᱱᱟ ᱫᱚ ᱫᱟᱸᱥᱟᱭ ᱵᱚᱸᱜᱟ ᱥᱮᱫ ᱪᱷᱟᱹᱛᱤᱠ ᱠᱚᱣᱟᱜ ᱡᱚᱠᱷᱚᱱ ᱫᱩᱨᱜᱟᱹᱯᱩᱡᱟᱹ ᱦᱩᱭᱩᱜᱼᱟ ᱩᱱ ᱚᱠᱛᱚ ᱫᱟᱸᱥᱟᱭ ᱚᱱᱟ ᱟᱹᱛᱩᱼᱟᱹᱛᱩ ᱵᱚᱱ ᱫᱟᱬᱟᱭᱟ ᱚᱱᱟ ᱜᱮ ᱟᱨ ᱫᱟᱸᱥᱟᱭ ᱛᱚ ᱟᱨ ᱵᱟᱨ ᱨᱚᱠᱚᱢᱟᱜ ᱢᱮᱱᱟᱜ ᱛᱟᱵᱚᱱᱟ ᱢᱤᱫᱴᱟᱝ ᱢᱮᱱᱟᱜ ᱛᱟᱵᱚᱱᱟ ᱵᱷᱩᱣᱟᱹᱝ ᱫᱟᱸᱥᱟᱭ ᱟᱨ ᱢᱤᱫᱴᱟᱹᱝ ᱫᱚ ᱞᱚᱵᱚᱭ ᱫᱟᱸᱥᱟᱭ ᱦᱩᱸ ᱦᱮᱸ ᱥᱚᱨᱦᱟᱭ ᱫᱚ ᱥᱚᱨᱦᱟᱭ ᱵᱚᱸᱜᱟ ᱡᱟᱦᱟᱸ ᱫᱚ ᱠᱟᱹᱞᱤᱯᱩᱡᱟᱹ ᱚᱠᱛᱚ ᱜᱮ ᱵᱮᱥᱤ ᱵᱮᱥᱤᱨᱵᱷᱟᱜᱽ ᱠᱷᱮᱛᱨᱮ ᱫᱚᱠᱚ ᱢᱟᱱᱟᱣ ᱛᱟᱦᱮᱱ ᱫᱚᱠᱚ ᱟᱨ ᱚᱱᱟ ᱦᱚᱸ ᱵᱟᱨ ᱨᱚᱠᱚᱢᱟᱜ ᱵᱚᱱ ᱢᱟᱱᱟᱣᱟ ᱟᱨ ᱢᱤᱫᱴᱮᱱ ᱫᱚ ᱥᱟᱹᱨᱤ ᱥᱚᱨᱦᱟᱭ ᱵᱚᱱ ᱢᱮᱛᱟᱜ ᱠᱟᱱᱟ ᱟᱨ ᱢᱤᱫᱴᱮᱱ ᱫᱚ ᱥᱟᱨ ᱵᱷᱟᱹᱴᱩ ᱥᱚᱨᱦᱟᱭ ᱱᱚᱣᱟᱫᱚ ᱡᱟᱦᱟᱸ ᱥᱟᱹᱨᱤ ᱥᱚᱨᱦᱟᱭ ᱵᱚᱱ ᱢᱟᱱᱟᱣ ᱚᱱᱟ ᱫᱚ ᱦᱩᱭᱩᱜ ᱠᱟᱱᱟ ᱥᱚᱨᱦᱟᱭ ᱵᱚᱸᱜᱟ ᱟᱨ ᱡᱟᱦᱟᱸ ᱥᱟᱨᱵᱷᱟᱹᱴᱩ ᱥᱚᱨᱦᱟᱭ ᱵᱚᱱ ᱢᱟᱱᱟᱣ ᱚᱱᱟ ᱫᱚ ᱦᱩᱭᱩᱜ ᱠᱟᱱᱟ ᱯᱩᱥ ᱵᱚᱸᱜᱟ ᱥᱮᱱ ᱛᱚ ᱟᱨ ᱟᱨ ᱵᱟᱦᱟ ᱫᱚ ᱵᱟᱦᱟ ᱵᱚᱸᱜᱟ ᱡᱟᱦᱟᱸ ᱫᱚ ᱯᱷᱟᱹᱜᱩᱱ ᱵᱚᱸᱜᱟ ᱠᱚ ᱢᱮᱛᱟᱜ ᱠᱟᱱᱟ ᱩᱱ ᱡᱚᱠᱷᱚᱱ ᱯᱷᱟᱹᱜᱩᱱ ᱠᱩᱭᱞᱤ ᱨᱮ ᱢᱟᱱᱮ ᱵᱚᱱ ᱵᱚᱸᱜᱟᱭᱫᱟ ᱩᱱ ᱚᱠᱛᱚ ᱨᱮ ᱟᱨ ᱡᱟᱦᱟᱸ ᱟᱢ ᱯᱳᱭᱞᱳ ᱨᱮᱢ ᱠᱩᱞᱤ ᱞᱤᱫᱤᱧᱟ ᱫᱟᱸᱥᱟᱭ ᱫᱟᱸᱥᱟᱭ ᱫᱚ ᱡᱟᱦᱟᱸᱵᱚᱱ ᱢᱟᱱᱟᱣ ᱫᱟᱸᱥᱟᱭ ᱵᱚᱸᱜᱟ ᱩᱱ ᱚᱱᱟ ᱟᱹᱛᱩ ᱟᱹᱛᱩ ᱡᱚᱠᱷᱚᱱ ᱮᱱᱮᱡ ᱵᱚᱱ ᱪᱟᱞᱟᱜᱼᱟ ᱪᱟᱞᱟᱣ ᱚᱠᱛᱚ ᱡᱟᱦᱟᱸᱞᱮᱠᱟ ᱵᱚᱱ ᱥᱟᱯᱲᱟᱜᱼᱟ ᱡᱮᱢᱚᱱ ᱟᱵᱚᱣᱟᱜ ᱥᱟᱯᱟᱵ ᱠᱚ ᱛᱟᱦᱮᱱᱟ ᱮᱱᱮᱡ ᱪᱟᱞᱟᱜ ᱚᱠᱛᱚ ᱨᱮ ᱚᱱᱟ ᱨᱮᱫᱚ ᱛᱟᱦᱮᱱᱟ ᱛᱩᱢᱫᱟᱜ ᱴᱟᱢᱟᱠ ᱟᱨ ᱡᱷᱟᱹᱭ ᱠᱚᱨᱛᱟᱞ ᱢᱟᱨᱟᱜ ᱯᱤᱧᱪᱟᱹᱨ ᱵᱷᱩᱣᱟᱹᱝ ᱟᱨᱚ ᱮᱢᱟᱱ ᱛᱮᱭᱟᱝ ᱠᱚ ᱛᱟᱦᱮᱱ ᱜᱮᱭᱟ ᱚᱱᱟ ᱠᱚᱛᱮ ᱟᱵᱚ ᱫᱟᱸᱥᱟᱭ ᱫᱚᱵᱚᱱ ᱮᱱᱮᱡ ᱛᱟᱦᱮᱱ ᱦᱩᱸ ᱟᱪᱪᱷᱟ ᱟᱪᱪᱷᱟ ᱦᱳᱭ ᱢᱟ ᱛᱚᱵᱮ ᱵᱟᱲᱟᱭ ᱧᱟᱢ ᱠᱮᱫᱟᱢ ᱛᱚ ᱪᱮᱫᱞᱮᱠᱟᱧ ᱞᱟᱹᱭᱟᱫ ᱢᱮᱭᱟ ᱵᱩᱡᱷᱟᱹᱣ ᱫᱟᱲᱮᱭᱟᱜ ᱜᱮᱭᱟᱢ ᱵᱮᱯᱟᱨ ᱛᱚ ᱡᱟᱹᱱᱤᱡ ᱠᱷᱟᱱ ᱦᱩᱸ ᱦᱳᱭ ᱢᱟ ᱛᱚᱵᱮ